ᱱᱚᱣᱟ ᱱᱮᱴᱚᱣᱟᱨᱠ ᱫᱩᱱᱤᱭᱟᱹ ᱨᱮ ᱥᱟᱱᱟᱢ ᱞᱮᱠᱟᱱ ᱠᱟᱹᱢᱤ ᱚᱱᱞᱟᱭᱤᱱ ᱛᱮᱢ ᱠᱟᱹᱢᱤ ᱫᱟᱲᱮᱭᱟᱜᱼᱟ ᱚᱱᱟ ᱠᱚ ᱢᱩᱫ ᱨᱮ ᱦᱩᱭᱩᱜ ᱠᱟᱱᱟ ᱵᱟᱡᱟᱨ ᱨᱮᱭᱟᱜ ᱱᱟᱱᱟᱦᱩᱱᱟᱹᱨ ᱡᱚᱢᱟᱜ ᱚᱰᱟᱨ ᱫᱟᱲᱮᱭᱟᱜᱼᱟ ᱡᱟᱯᱩᱫ ᱨᱮ ᱥᱤᱛᱩᱝᱨᱮ ᱥᱟᱱᱟᱢ ᱞᱮᱠᱟᱱ ᱴᱟᱭᱤᱢ ᱨᱮ ᱟᱢ ᱚᱰᱟᱨ ᱫᱟᱲᱮᱭᱟᱜᱼᱟᱢ ᱢᱮᱱᱠᱷᱟᱱ ᱚᱱᱟ ᱚᱰᱟᱨ ᱟᱠᱟᱫ ᱡᱚᱢᱟᱜ ᱟᱹᱜᱩ ᱞᱟᱹᱜᱤᱫ ᱡᱟᱦᱟᱸᱭ ᱰᱮᱞᱤᱵᱷᱟᱨᱤ ᱵᱚᱭ ᱠᱚ ᱛᱟᱦᱮᱱ ᱥᱮ ᱡᱚᱢ ᱡᱤᱨᱟᱹᱣ ᱚᱲᱟᱜ ᱚᱰᱟᱨ ᱟᱠᱟᱱ ᱡᱤᱱᱤᱥ ᱟᱹᱜᱩ ᱚᱴᱚ ᱟᱹᱜᱩ ᱚᱴᱚᱭᱤᱡ ᱮᱸᱜ ᱩᱱᱤ ᱵᱟᱨᱮᱛᱮ ᱠᱟᱹᱴᱤᱡ ᱪᱤᱱᱛᱟᱹ ᱵᱷᱟᱵᱱᱟ ᱡᱮ ᱩᱱᱤ ᱟᱡᱨᱮᱱ ᱚᱲᱟᱜ ᱦᱚᱲᱟᱜ ᱞᱟᱡᱽ ᱯᱮᱨᱮᱡ ᱞᱟᱹᱜᱤᱫ ᱟᱢ ᱫᱟᱜᱼᱡᱟᱯᱩᱫ ᱥᱤᱛᱩᱝ ᱡᱷᱚᱛᱚᱞᱮᱠᱟᱱ ᱫᱤᱱ ᱵᱮᱥ ᱴᱷᱤᱠᱛᱮ ᱟᱢᱮ ᱟᱹᱜᱩ ᱚᱴᱚᱣᱟᱢ ᱠᱟᱱᱟ ᱮᱱᱮᱠᱷᱟᱱ ᱩᱱᱤ ᱟᱡᱨᱮᱱ ᱢᱟᱞᱤᱠ ᱵᱮᱛᱚᱱᱮ ᱮᱢᱟᱭᱟ ᱩᱸᱻ ᱟᱨ ᱩᱱᱠᱩᱣᱟᱜ ᱠᱳᱢᱯᱟᱱᱤ ᱨᱮᱱ ᱠᱳᱢᱯᱟᱱᱤ ᱨᱮ ᱩᱱᱠᱩ ᱩᱱᱠᱩᱣᱟᱜ ᱱᱚᱝᱠᱟᱱ ᱫᱟᱭᱤᱛᱛᱚ ᱥᱮ ᱨᱮᱥᱯᱚᱱᱥᱤᱵᱤᱞᱤᱴᱤ ᱛᱟᱭᱚᱢ ᱨᱮ ᱩᱱᱠᱩ ᱨᱮᱱ ᱩᱱᱠᱩᱣᱟᱜ ᱠᱳᱢᱯᱟᱱᱤ ᱨᱮᱱ ᱢᱟᱞᱤᱠᱟᱜ ᱦᱚᱸ ᱚᱸ ᱢᱟᱞᱤᱠᱟᱜ ᱦᱚᱸ ᱟᱨ ᱠᱟᱹᱢᱤ ᱠᱚᱣᱟᱜ ᱦᱚᱸ ᱟᱹᱰᱤ ᱢᱟᱨᱟᱝ ᱫᱟᱭᱤᱛᱛᱚ ᱚᱱᱟ ᱞᱟᱹᱜᱤᱫ ᱩᱱᱠᱩ ᱥᱟᱨᱦᱟᱣᱮᱫ ᱠᱚᱣᱟ ᱱᱚᱝᱠᱟᱱ ᱵᱟᱹᱲᱤᱡ ᱚᱠᱛᱚ ᱵᱟᱹᱲᱤᱡ ᱮᱸ ᱯᱚᱨᱤᱵᱮᱥ ᱨᱮᱦᱚᱸ ᱩᱱᱠᱩ ᱵᱷᱟᱹᱜᱤ ᱴᱷᱤᱠᱛᱮ ᱡᱚᱢᱟᱜ ᱠᱚ ᱟᱹᱜᱩ ᱥᱮᱴᱮᱨ ᱚᱴᱚᱠ ᱠᱟᱜᱼᱟ ᱚᱱᱟ ᱞᱟᱹᱜᱤᱫ ᱟᱨ ᱤᱧᱟᱹᱜ ᱵᱮᱥ ᱡᱚᱟᱜ ᱫᱚ ᱦᱩᱭᱩᱜ ᱠᱟᱱᱟ ᱵᱤᱨᱤᱭᱟᱱᱤ ᱟᱨ ᱤᱧᱟᱹᱜ ᱡᱚᱢ ᱡᱤᱨᱟᱹᱣ ᱚᱲᱟᱜ ᱫᱚ ᱦᱩᱭᱩᱜ ᱠᱟᱱᱟ ᱢᱟᱱᱠᱚᱲ